ᱦᱮᱸ ᱦᱮᱞᱳ ᱦᱮᱸ ᱤᱧᱫᱚ ᱯᱟᱹᱭᱠᱟᱹᱨ ᱠᱟᱹᱱᱟᱹᱧ ᱧᱮᱞ ᱴᱷᱤᱠᱟᱹᱧ ᱠᱟᱱᱟᱢ ᱥᱮ ᱵᱟᱝ ᱟᱵᱚ ᱫᱤᱥᱟᱹ ᱫᱚ ᱵᱷᱤᱰᱤ ᱠᱚ ᱢᱮᱱᱟᱜ ᱠᱚᱛᱟᱢᱟᱥᱮ ᱪᱮᱫ ᱟᱹᱰᱤ ᱥᱟᱸᱜᱮ ᱦᱮᱸ ᱚᱯᱥᱚᱨ ᱜᱚᱫ ᱠᱟᱹᱱᱟᱹᱧ ᱪᱟᱞᱟᱜ ᱟᱹᱧ ᱦᱟᱸᱜ ᱪᱟᱞᱟᱜ ᱟᱹᱧ ᱟᱫᱚ ᱛᱤᱱᱟᱹᱜ ᱫᱟᱢ ᱠᱚᱢ ᱫᱚᱦᱚᱣ ᱠᱟᱫᱟ ᱦᱮᱸ ᱟᱫᱚ ᱦᱮᱸ ᱟᱠᱨᱤᱧ ᱠᱚᱢ ᱢᱮᱱ ᱠᱮᱫᱟ ᱢᱮᱱᱢᱟ ᱟᱫᱚ ᱵᱟᱹᱧ ᱪᱟᱞᱟᱣ ᱞᱮᱱᱠᱷᱟᱱ ᱵᱤᱱᱟᱹ ᱧᱮᱞ ᱛᱮᱫᱚ ᱪᱤᱠᱟᱹ ᱛᱤᱧ ᱪᱤᱠᱟᱹ ᱛᱮᱞᱟᱝ ᱫᱚᱨᱫᱟᱢ ᱠᱚᱣᱟ ᱵᱟᱝ ᱦᱮᱸ ᱵᱟᱹᱧ ᱴᱷᱚᱠᱟ ᱢᱮᱫᱚ ᱠᱟᱨᱚᱱ ᱟᱹᱰᱤ ᱫᱤᱱ ᱠᱷᱚᱱ ᱤᱧ ᱪᱟᱞᱟᱣ ᱦᱤᱡᱩᱜ ᱟᱥᱮ ᱵᱟᱝ ᱚᱱᱠᱟ ᱞᱮᱠᱟᱛᱮ ᱦᱮᱸ ᱦᱮᱸ ᱡᱮᱱᱚ ᱟᱹᱰᱤ ᱟᱸᱴ ᱫᱚ ᱵᱟᱹᱧ ᱴᱷᱚᱠᱟᱣ ᱢᱮᱭᱟ ᱟᱢ ᱦᱚᱸ ᱡᱮᱱᱚ ᱵᱟᱢ ᱞᱚᱥᱚᱜ ᱤᱧᱦᱚᱸ ᱵᱟᱹᱧ ᱞᱚᱥᱚᱜ ᱦᱮᱸ ᱚᱱᱠᱟ ᱞᱮᱠᱟᱛᱮ ᱟᱪᱪᱷᱟ ᱴᱷᱤᱠ ᱜᱮᱭᱟ ᱦᱚᱸᱜ ᱤᱧ ᱛᱮᱦᱤᱧ ᱫᱚ ᱪᱮᱫ ᱠᱟᱱᱟ ᱵᱷᱟᱞᱟ ᱦᱮᱸ ᱦᱮᱸ ᱟᱫᱚ ᱯᱮᱲᱟ ᱯᱮᱲᱟ ᱧᱚᱜ ᱠᱟᱱᱟᱵᱚᱱ ᱟᱫᱚ ᱚᱟ ᱦᱚᱸ ᱞᱟᱡᱟᱣ ᱧᱚᱜ ᱜᱤᱧ ᱟᱹᱭᱠᱟᱹᱣ ᱮᱫᱟ ᱩᱱᱟᱹᱜ ᱟᱢᱢᱟᱢ ᱢᱮᱱ ᱮᱫ ᱠᱟᱱᱜᱮ ᱠᱚᱢ ᱢᱟ ᱠᱚᱢᱜᱮ ᱵᱚᱞᱮ ᱤᱢᱟᱹᱧᱟ ᱟᱫᱚ ᱱᱝᱠᱟ ᱛᱟᱭᱚᱢ ᱛᱮᱜᱟᱸᱜ ᱮᱢ ᱢᱮᱱᱟ ᱦᱮᱸ ᱯᱮᱲᱟ ᱦᱚᱲ ᱫᱚᱭ ᱴᱷᱚᱠ ᱠᱤᱫᱤᱧᱟ ᱚᱱᱟᱛᱤᱧ ᱢᱮᱱᱫᱟ ᱦᱮᱸᱥᱮ ᱵᱟᱝ ᱫᱩᱧ ᱪᱟᱞᱟᱜ ᱵᱟᱝ ᱫᱚ ᱵᱟᱝ ᱟᱨᱚ ᱯᱷᱳᱱ ᱤᱧ ᱧᱟᱢ ᱠᱮᱫ ᱢᱮᱭᱟ ᱟᱪᱪᱷᱟᱧ ᱪᱟᱞᱟᱜᱼᱟ ᱢᱤᱫ ᱫᱤᱱ ᱦᱟᱸᱜ ᱦᱮᱸ ᱟᱪᱪᱷᱟ ᱴᱷᱤᱠ ᱟᱪᱷᱮ ᱜᱮᱭᱟ ᱦᱮᱸ ᱴᱷᱤᱠ ᱜᱮᱭᱟ ᱟᱪᱪᱷᱟ ᱪᱟᱞᱟᱜᱼᱟ ᱜᱟᱯᱟ ᱥᱮᱜ ᱦᱮᱸ ᱟᱪᱪᱷᱟ ᱴᱷᱤᱠ ᱜᱮᱭᱟ